ᱦᱮᱞᱳ ᱦᱮᱸ ᱜᱚᱢᱠᱮ ᱡᱚᱦᱟᱨ ᱜᱮ ᱦᱳᱭ ᱦᱳᱭ ᱟᱹᱞᱤᱧ ᱱᱚᱣᱟ ᱵᱮᱝᱜᱚᱞ ᱠᱷᱚᱱᱞᱤᱧ ᱢᱮᱱ ᱧᱚᱜ ᱮᱜᱼᱟ ᱦᱩᱱᱟᱹᱝ ᱦᱳᱭ ᱟᱫᱚ ᱟᱹᱵᱤᱱ ᱴᱷᱮᱱ ᱞᱤᱧ ᱪᱟᱞᱟᱜ ᱞᱤᱧ ᱢᱮᱱᱮᱫᱼᱟ ᱟᱫᱚ ᱠᱟᱹᱴᱤᱡ ᱚᱠᱟ ᱠᱚᱨᱮᱜ ᱚᱱᱠᱟᱱ ᱧᱮᱞ ᱧᱮᱞ ᱡᱟᱭᱜᱟ ᱠᱚ ᱪᱮᱫ ᱠᱚ ᱚᱱᱠᱟᱱ ᱧᱮᱞ ᱡᱚᱝ ᱞᱮᱠᱟᱱ ᱡᱟᱭᱜᱟ ᱠᱚ ᱢᱮᱱᱟᱜ ᱠᱷᱟᱱ ᱦᱩᱱᱟᱹᱝ ᱵᱤᱱ ᱞᱟᱹᱭ ᱧᱚᱜᱟ ᱛᱟᱵᱚᱱ ᱟᱪᱪᱷᱟ ᱱᱚᱣᱟ ᱤᱭᱟᱹ ᱫᱚ ᱡᱟᱦᱟᱸ ᱜᱮ ᱜᱩᱨᱩ ᱠᱩᱱᱟᱹᱢᱤ ᱵᱚᱸᱜᱟ ᱚᱠᱟ ᱡᱚᱦᱚᱜ ᱦᱩᱭᱩᱜ ᱠᱟᱱᱟ ᱟᱪᱪᱷᱟ ᱵᱟᱹᱭᱥᱟᱹᱠ ᱠᱩᱱᱟᱹᱢᱤ ᱟᱨᱦᱚᱸ ᱟᱨᱦᱚᱸ ᱵᱟᱝᱟ ᱱᱚᱣᱟ ᱢᱟᱜᱽ ᱠᱩᱱᱟᱹᱢᱤ ᱥᱮᱫ ᱨᱮᱠᱚ ᱡᱟᱣᱨᱟᱜᱼᱟ ᱪᱮᱞᱮᱱ ᱟᱪᱪᱷᱟ ᱦᱳᱭ ᱦᱩᱱᱟᱹᱝ ᱟᱫᱚ ᱟᱹᱞᱤᱧ ᱞᱤᱧ ᱥᱮᱱᱚᱜ ᱠᱷᱟᱱ ᱠᱟᱹᱴᱤᱡ ᱦᱩᱱᱟᱹᱝ ᱵᱤᱱ ᱟᱹᱭᱩᱨ ᱫᱟᱲᱮ ᱟᱹᱞᱤᱧ ᱠᱷᱟᱱ ᱟᱹᱰᱤ ᱱᱟᱯᱟᱭᱚᱜᱼᱟ ᱦᱩᱱᱟᱹᱝ ᱦᱳᱭ ᱦᱳᱭ ᱟᱪᱪᱷᱟ ᱟᱪᱪᱷᱟ ᱚᱱᱟ ᱥᱩᱨ ᱨᱮᱜᱮ ᱮᱭᱟᱨᱯᱳᱨᱴ ᱠᱚ ᱢᱮᱱᱟᱜᱼᱟ ᱪᱮᱞᱮᱱ ᱟᱪᱪᱷᱟ ᱟᱪᱪᱷᱟ ᱦᱮᱸ ᱚᱱᱠᱟ ᱠᱷᱟᱱ ᱢᱟ ᱦᱟᱸᱜ ᱟᱹᱰᱤ ᱜᱩᱨᱩ ᱧᱮᱯᱮᱞ ᱟᱪᱪᱷᱟ ᱦᱚᱸ ᱴᱷᱤᱠ ᱦᱮᱸ ᱰᱟᱸᱰᱵᱩᱥ ᱨᱮᱦᱚᱸ ᱦᱳᱭ ᱦᱳᱭ ᱟᱞᱮ ᱟᱮ ᱱᱚᱛᱮ ᱫᱚ ᱟᱞᱮ ᱵᱮᱝᱜᱚᱞ ᱯᱟᱦᱴᱟ ᱫᱚ ᱦᱟᱸᱜ ᱰᱟᱦᱟᱨᱰᱤ ᱚᱱᱠᱟ ᱫᱚ ᱦᱟᱸᱜ ᱞᱮ ᱵᱟᱲᱟᱭ ᱠᱟᱜᱼ ᱟᱫᱚ ᱦᱳᱭ ᱟᱫᱚ ᱡᱟᱹᱥᱛᱤ ᱠᱟᱛᱮᱫ ᱯᱨᱟᱭ ᱟᱞᱮ ᱱᱚᱰᱮ ᱵᱮᱝᱜᱚᱞ ᱥᱮᱫ ᱠᱷᱚᱱ ᱦᱚᱸ ᱟᱹᱰᱤ ᱛᱮᱫ ᱤᱭᱟᱹ ᱠᱚ ᱥᱮᱱ ᱵᱟᱲᱟᱜ ᱠᱟᱱ ᱜᱮᱭᱟ ᱦᱳᱭ ᱟᱫᱚ ᱟᱹᱞᱤᱧ ᱫᱚ ᱦᱳᱭ ᱦᱳᱭ ᱟᱞᱤᱧ ᱫᱚ ᱵᱟᱝᱞᱤᱧ ᱥᱮᱱ ᱩᱛᱟᱹᱨ ᱠᱟᱱᱟ ᱚᱱᱟ ᱤᱫᱤᱛᱮ ᱟᱹᱵᱤᱱ ᱴᱷᱮᱱ ᱞᱤᱧ ᱠᱷᱚᱡᱚᱜ ᱠᱟᱱᱟ ᱦᱩᱱᱟᱹᱝ ᱞᱤᱧ ᱟᱥᱮᱱ ᱵᱟᱲᱟ ᱧᱚᱜ ᱞᱤᱧᱟ ᱧᱮᱞ ᱵᱟᱲᱟ ᱧᱚᱜ ᱦᱚᱪᱚ ᱞᱤᱧᱟ ᱵᱤᱱ ᱦᱩᱱᱟᱹᱝ ᱦᱮᱸ ᱟᱪᱪᱷᱟ ᱜᱚᱢᱠᱮ ᱢᱟ ᱢᱟ ᱪᱟᱞᱟᱜ ᱟᱹᱞᱤᱧ ᱦᱟᱸᱜ ᱛᱚᱵᱮ ᱚᱻ ᱴᱷᱤᱠᱼᱟ ᱦᱚᱸ ᱦᱚᱸ ᱪᱟᱞᱟᱜ ᱟᱹᱞᱤᱧ ᱪᱟᱞᱟᱜ ᱟᱹᱞᱤᱧ ᱱᱤᱭᱟᱹ ᱫᱷᱟᱣ ᱫᱚ ᱟᱫᱚ ᱚᱱᱟ ᱫᱚ ᱦᱟᱸᱜ ᱚᱱᱮ ᱢᱟᱜᱽ ᱢᱩᱞᱩᱜ

ᱦᱮᱸ ᱢᱟᱜᱽ ᱢᱩᱞᱩᱜ ᱥᱮ ᱪᱮᱫ ᱦᱮᱸ ᱢᱟᱜᱽ ᱠᱩᱱᱟᱹᱢᱤ ᱦᱮᱸ ᱟᱪᱪᱷᱟ ᱟᱪᱪᱷᱟ ᱦᱮᱸ ᱟᱪᱪᱷᱟ ᱟᱪᱪᱷᱟ ᱦᱮᱸ ᱴᱷᱤᱠ

ᱟᱪᱪᱷᱟ ᱦᱮᱸ ᱴᱷᱤᱠᱼᱟ ᱥᱮᱱᱚᱜ ᱠᱟᱱᱟ ᱞᱤᱧ ᱛᱚᱵᱮ ᱢᱟᱜᱽ ᱠᱩᱱᱟᱹᱢᱤ ᱟᱪᱪᱷᱟ ᱦᱮᱸ ᱦᱮᱸ ᱴᱷᱤᱠ ᱜᱮᱭᱟ ᱦᱳᱭ ᱦᱳᱭ ᱦᱳᱭ ᱦᱳᱭ ᱴᱷᱤᱠ ᱜᱮᱭᱟ ᱦᱟᱸᱜ ᱱᱚᱛᱮ ᱦᱮᱸ ᱦᱮᱸ ᱴᱷᱤᱠ ᱜᱮᱭᱟ ᱪᱟᱞᱟᱜ ᱠᱟᱱᱟ ᱞᱤᱧ ᱱᱤᱭᱟᱹ ᱫᱷᱟᱣ ᱫᱚ ᱦᱮᱸ ᱴᱷᱤᱠ ᱢᱟ ᱛᱚᱵᱮ